ᱤᱧᱤᱧ ᱢᱚᱱᱮᱭᱟ ᱟᱛᱳ ᱴᱚᱞᱟ ᱨᱮ ᱡᱩᱣᱟᱱ ᱠᱚᱲᱟ ᱠᱩᱲᱤ ᱠᱚ ᱠᱦᱮᱞᱚᱰ ᱞᱟᱹᱜᱤᱫ ᱩᱱᱟ ᱜ ᱥᱩᱡᱩᱠ ᱥᱩᱵᱤᱫᱟ ᱵᱟᱹᱱᱩᱜ ᱠᱟᱫᱟ ᱪᱮᱫᱟᱜ ᱥᱮ ᱥᱚᱦᱚᱨ ᱵᱟᱡᱟᱨ ᱦᱚ ᱥᱟᱺᱜᱤᱧ ᱜᱮᱭᱟ ᱟᱨ ᱚᱱᱠᱟ ᱠᱷᱮᱞᱚᱰ ᱞᱟᱹᱜᱤᱫ ᱛᱮ ᱥᱟᱯᱟᱵ ᱠᱚᱦᱚ ᱵᱟᱹᱱᱩᱜᱼᱟ ᱚᱱᱟ ᱠᱷᱟᱹᱛᱤᱨ ᱛᱮ ᱚᱱᱟ ᱠᱷᱟᱛᱤᱨ ᱛᱮ ᱠᱷᱮᱞᱚᱰ ᱨᱮᱫᱚ ᱩᱱᱚᱜ ᱥᱩᱵᱤᱫᱟ ᱵᱟᱱᱩᱜ ᱟᱠᱟᱫᱟ ᱟᱨ ᱢ ᱠᱷᱮᱞᱚᱰ ᱢᱦ ᱵᱷᱟᱞᱮ ᱠᱷᱮᱞᱚᱰ ᱞᱟᱹᱜᱤᱜ ᱢᱤᱫᱴᱮᱱ ᱠᱳᱪ ᱫᱚᱨᱠᱟᱨᱚᱜᱼᱟ ᱥᱮ ᱚᱱᱟ ᱩᱱᱠᱩ ᱡᱟᱛᱮ ᱵᱷᱟᱜᱮ ᱠᱚ ᱠᱷᱮᱞ ᱫᱟᱲᱣᱭᱟᱜ ᱢᱟ ᱚᱱᱟ ᱞᱟᱹᱜᱤᱫ ᱛᱮ ᱟᱨᱚ ᱵᱷᱟᱜᱮ ᱩᱥᱨᱟᱦᱚ ᱩᱱᱠᱩ ᱞᱟᱹᱜᱤᱫ ᱮᱢ ᱦᱩᱭᱩᱜᱼᱟ ᱟᱨᱚ ᱡᱮᱛᱮ ᱞᱟᱦᱟ ᱥᱮᱫ ᱵᱷᱟᱜᱮ ᱪᱟᱞᱟᱣ ᱫᱟᱲᱮᱭᱟᱜᱼᱢᱟ ᱚᱱᱟ ᱜᱮ ᱞᱟᱹᱠᱛᱤᱜ ᱠᱟᱱᱟ